ᱤᱧ ᱡᱩᱫᱤ ᱫᱟᱠᱟ ᱩᱛᱩᱧ ᱪᱚᱸᱫᱟᱭᱟ ᱛᱚ ᱤᱧ ᱡᱮᱞᱮᱠᱟ ᱥᱮᱸᱜᱮᱞᱤᱧ ᱫᱷᱚᱨᱟᱣᱟ ᱤᱧ ᱡᱚᱠᱷᱚᱱ ᱥᱟᱦᱟᱱᱤᱧ ᱠᱷᱳᱲᱟ ᱛᱟᱨᱯᱚᱨᱮ ᱤᱧ ᱥᱮᱸᱜᱮᱞᱤᱧ ᱫᱷᱚᱨᱟᱣᱟ ᱩᱱᱨᱮᱦᱚᱸ ᱢᱟᱹᱪᱤᱥ ᱤᱧ ᱫᱚ ᱪᱷᱚᱨᱤᱧ ᱩᱱ ᱨᱮᱦᱚᱸ ᱩᱱᱟᱹᱜ ᱥᱩᱨ ᱨᱮ ᱥᱟᱦᱟᱱ ᱥᱩᱨ ᱨᱮ ᱵᱟᱹᱧ ᱤᱫᱤᱭᱟ ᱵᱟᱝᱠᱷᱟᱱ ᱤᱧᱦᱩᱧ ᱞᱚ ᱫᱟᱲᱮᱭᱟᱜᱼᱟ ᱟᱨ ᱛᱟᱨᱯᱚᱨᱮ ᱤᱧ ᱫᱟᱠᱟ ᱩᱛᱩᱧ ᱟᱬᱜᱚᱭᱟ ᱚᱱᱮ ᱜᱮᱸᱫᱽᱨᱮᱡ ᱛᱮᱦᱚᱸ ᱤᱧ ᱯᱷᱟᱨᱟᱠ ᱨᱤᱧ ᱫᱚᱦᱚ ᱠᱟᱜᱼᱟ ᱛᱟᱨᱵᱟᱠᱷᱟᱱ ᱫᱚ ᱥᱮᱸᱜᱮᱞ ᱥᱩᱨ ᱨᱤᱧ ᱫᱚᱦᱚᱭ ᱞᱮᱠᱷᱟᱱ ᱚᱱᱟ ᱦᱚᱸ ᱡᱩᱸᱰᱤ ᱫᱟᱲᱮᱭᱟᱜᱼᱟ ᱵᱟ ᱠᱤ ᱤᱧᱦᱩᱧ ᱡᱩᱸᱰᱤ ᱫᱟᱲᱮᱭᱟᱜᱼᱟ ᱟᱨ ᱵᱟᱝᱠᱷᱟᱱ ᱚᱲᱟᱜ ᱫᱩᱣᱟᱹᱨ ᱦᱚᱸ ᱡᱩᱸᱰᱤ ᱫᱟᱲᱮᱭᱟᱜᱼᱟ ᱡᱩᱫᱤ ᱤᱧ ᱥᱩᱨ ᱨᱤᱧ ᱫᱚᱦᱚ ᱠᱟᱜ ᱠᱷᱟᱱ ᱟᱨ ᱤᱧ ᱡᱩᱫᱤ ᱩᱛᱩᱧ ᱪᱚᱸᱫᱟᱭᱟ ᱛᱚ ᱤᱧ ᱚᱠᱟᱞᱮᱠᱟ ᱵᱷᱟᱵᱽᱛᱮ ᱥᱩᱱᱩᱢᱤᱧ ᱫᱩᱞᱟ ᱤᱧ ᱫᱩᱞᱤᱧ ᱟᱨ ᱵᱟᱝᱠᱷᱟᱱ ᱡᱩᱫᱤ ᱤᱧ ᱵᱷᱟᱹᱜᱤ ᱵᱟᱹᱧ ᱫᱩᱞᱟ ᱛᱚ ᱤᱧᱟᱹᱜ ᱛᱤ ᱨᱮᱦᱚᱸ ᱦᱮᱡ ᱫᱟᱲᱮᱭᱟᱜᱼᱟ ᱟᱨ ᱤᱧ ᱦᱩᱧ ᱞᱚ ᱫᱟᱲᱮᱭᱟᱜᱼᱟ